ᱦᱮᱸ ᱱᱚᱝᱠᱟᱱ ᱠᱤᱪᱷᱩ ᱥᱟᱛᱟᱢ ᱢᱮᱱᱟᱜᱼᱟ ᱡᱟᱦᱟᱸ ᱤᱧ ᱚᱞ ᱚᱠᱛᱮ ᱦᱤᱫᱤᱜ ᱤᱧ ᱦᱤᱫᱤᱜ ᱦᱤᱹᱡᱩᱜ ᱛᱤᱧᱟᱹ ᱚᱞ ᱚᱞ ᱛᱮ ᱵᱟᱹᱧ ᱵᱩᱡᱽ ᱫᱟᱲᱮᱭᱟᱜᱼᱟ ᱟᱨᱚ ᱠᱤᱪᱷᱩ ᱠᱤᱪᱷᱩ ᱱᱚᱝᱠᱟ ᱢᱚᱱᱮ ᱦᱩᱭᱩᱜ ᱛᱤᱧᱟᱹ ᱤᱥ ᱱᱚᱸᱰᱮ ᱠᱷᱚᱱ ᱫᱚ ᱮᱴᱟᱜᱟᱜ ᱡᱟᱦᱟᱱᱟᱜ ᱦᱩᱭ ᱞᱮᱱ ᱠᱷᱟᱱ ᱜᱟᱱ ᱠᱚᱜᱼᱟ ᱢᱮᱱᱠᱦᱟᱱ ᱱᱚᱝᱠᱟ ᱤᱧᱟᱹᱜ ᱢᱚᱱᱮ ᱨᱮ ᱥᱮ ᱱᱚᱝᱠᱟ ᱵᱟᱹᱧ ᱟᱸᱡᱚᱢ ᱠᱟᱜᱼᱟ ᱡᱮ ᱵᱷᱟᱨᱚᱛ ᱨᱮ ᱵᱚᱫᱽ ᱢᱮᱱᱟᱜᱼᱟ ᱱᱚᱝᱠᱟᱱ ᱥᱟᱛᱟᱢ ᱛᱚ ᱱᱚᱣᱟ ᱥᱟᱛᱟᱢ ᱵᱟᱨᱮ ᱛᱮ ᱫᱚ ᱤᱧ ᱫᱚ ᱵᱟᱹᱧ ᱟᱸᱡᱚᱢ ᱠᱟᱜᱼᱟ ᱵᱟᱹᱧ ᱞᱟᱹᱭ ᱫᱟᱲᱮᱭᱟᱜ ᱠᱟᱱᱟ ᱢᱮᱱᱠᱷᱟᱱ ᱱᱚᱝᱠᱟ ᱚᱞ ᱚᱠᱛᱚ ᱯᱟᱲᱦᱟᱜ ᱚᱠᱛᱚ ᱦᱤᱫᱤᱡ ᱫᱚ ᱤᱧᱟᱹᱜ ᱢᱚᱱᱮ ᱨᱮ ᱦᱮᱡ ᱟᱠᱟᱱᱟ